ᱤᱧ ᱤᱥᱤᱱ ᱞᱟᱹᱜᱤᱫ ᱫᱚ ᱟᱹᱰᱤᱜᱮ ᱵᱟᱰᱟᱭᱟᱹᱧ ᱡᱮᱢᱚᱱ ᱫᱟᱠᱟ ᱩᱛᱩ ᱚᱱᱟ ᱥᱟᱶᱛᱮ ᱯᱤᱴᱷᱟᱹ ᱥᱩᱡᱤ ᱵᱮᱱᱟᱣ ᱪᱟ ᱮᱢᱟᱱ ᱛᱮᱭᱟᱜ ᱟᱭᱢᱟ ᱜᱚᱴᱮᱡ ᱜᱮ ᱤᱧ ᱦᱚᱛᱮ ᱛᱮ ᱤᱥᱤᱱ ᱞᱟᱹᱜᱤᱫ ᱫᱚ ᱵᱟᱝᱜᱮ ᱛᱟᱭᱚᱢᱚᱜ ᱟᱹᱧ ᱚᱱᱟ ᱤᱥᱤᱱ ᱠᱟᱛᱮ ᱜᱚᱜᱚ ᱛᱟᱠᱚ ᱵᱟᱵᱟ ᱛᱟᱠᱚ ᱡᱚᱢ ᱟᱠᱚ ᱟᱨ ᱢᱮᱱ ᱟᱠᱚ ᱱᱟᱯᱟᱭ ᱜᱮ ᱤᱥᱤᱱ ᱦᱩᱭ ᱟᱠᱟᱱᱟ